ᱟᱛᱳ ᱴᱚᱞᱟ ᱨᱮ ᱦᱟᱠᱳ ᱥᱟᱵ ᱫᱚ ᱤᱧ ᱱᱚᱝᱠᱟ ᱠᱟᱛᱮ ᱤᱧ ᱥᱮᱬᱟ ᱟᱠᱟᱫᱟ ᱟᱞᱮ ᱜᱤᱫᱽᱨᱟᱹ ᱜᱤᱫᱽᱨᱟᱹ ᱯᱳᱭᱞᱟᱹ ᱥᱩᱨ ᱨᱮ ᱜᱟᱹᱰᱭᱟᱹ ᱢᱮᱱᱟᱜᱼᱟ ᱚᱱᱟ ᱜᱟᱹᱰᱭᱟᱹ ᱨᱮ ᱯᱳᱭᱞᱳ ᱵᱟᱹᱬᱥᱤ ᱞᱮ ᱜᱤᱲᱤ ᱛᱟᱦᱮᱸᱜᱼᱟ ᱟᱫᱚ ᱫᱟᱫᱩ ᱛᱟᱠᱚ ᱠᱚ ᱥᱮᱬᱟ ᱟᱞᱮ ᱛᱟᱦᱮᱸ ᱡᱮ ᱱᱚᱝᱠᱟ ᱠᱟᱛᱮᱫ ᱟᱴᱟ ᱥᱮ ᱠᱤᱪᱩᱣᱟᱹ ᱥᱮ ᱞᱮᱸᱰᱮᱛ ᱱᱩᱠᱩ ᱞᱟᱜᱟᱣ ᱠᱚᱯᱮ ᱱᱚᱝᱠᱟ ᱱᱚᱝᱠᱟᱛᱮ ᱯᱳᱭᱞᱟᱹ ᱦᱟᱠᱳ ᱥᱟᱵ ᱥᱮᱬᱟ ᱦᱩᱭ ᱟᱠᱟᱱᱟ ᱛᱟᱨᱯᱚᱨᱮ ᱥᱮᱬᱟ ᱤᱫᱤ ᱥᱮᱬᱟ ᱤᱫᱤ ᱦᱩᱭᱮᱱᱟ ᱤᱱᱠᱟᱹ ᱤᱱᱠᱟᱹᱛᱮ ᱱᱚᱜᱼᱚᱭ ᱟᱥᱟᱲ ᱵᱚᱸᱜᱟ ᱫᱟᱜ ᱡᱟᱹᱯᱩᱫ ᱫᱤᱱ ᱛᱟᱦᱚᱮ ᱴᱚᱨᱚᱰᱟᱝ ᱜᱷᱩᱜᱤ ᱥᱟᱭᱟᱲ ᱯᱟᱴᱟ ᱱᱚᱣᱟ ᱠᱚᱠᱚ ᱥᱟᱵ ᱜᱚᱲᱚ ᱦᱚᱪᱚᱣᱟᱞᱮᱭᱟ ᱫᱟᱫᱩ ᱛᱟᱠᱚ ᱵᱟᱵᱟ ᱛᱟᱠᱚ ᱥᱟᱣᱞᱮ ᱪᱟᱞᱟᱜ ᱛᱟᱦᱮᱸᱜᱼᱟ ᱱᱚᱝᱠᱟ ᱱᱚᱝᱠᱟᱛᱮ ᱛᱚ ᱥᱟᱵ ᱠᱚᱣᱟᱞᱮ ᱟᱹᱜᱩ ᱠᱚᱣᱟᱞᱮ ᱠᱚᱛᱮᱜᱤᱞᱟ ᱫᱚᱞᱮ ᱛᱟᱥᱮ ᱠᱚᱣᱟ ᱪᱩᱞᱦᱟᱹ ᱡᱷᱟᱨᱟᱠ ᱨᱮᱞᱮ ᱨᱚᱦᱚᱲ ᱠᱚᱣᱟ ᱛᱟᱨᱯᱚᱨᱮ ᱚᱱᱠᱟ ᱠᱟᱛᱮᱫ ᱪᱟᱞᱟᱣ ᱱᱟᱞᱮ ᱜᱟᱰᱟ ᱦᱟᱠᱳ ᱥᱟᱵ ᱜᱟᱰᱟ ᱠᱮᱞᱮᱱ ᱰᱷᱚᱰᱟ ᱟᱨᱮᱡ ᱦᱩᱭᱩᱜᱼᱟ ᱪᱷᱟᱹᱠᱤ ᱡᱟᱞ ᱟᱛᱮᱫ ᱪᱷᱟᱹᱠᱤ ᱡᱟᱞ ᱞᱮ ᱵᱮᱱᱟᱣᱟ ᱛᱮᱧ ᱦᱩᱭᱩᱜᱼᱟ ᱥᱩᱛᱟᱹᱢ ᱵᱟᱵᱮᱨ ᱦᱟᱛᱟᱣ ᱟᱹᱜᱩᱭ ᱦᱩᱭᱩᱜᱼᱟ ᱟᱨ ᱢᱤᱫᱴᱟᱝ ᱱᱟᱱᱦᱟ ᱧᱚᱜ ᱠᱟᱰᱮᱡ ᱛᱟᱦᱮᱱᱟ ᱢᱮᱫᱴᱟᱝ ᱡᱮᱞᱮᱧ ᱧᱚᱜ ᱠᱟᱰᱮᱡ ᱛᱟᱦᱮᱱᱟ ᱤᱱᱟᱹ ᱠᱚᱛᱮ ᱞᱮ ᱵᱮᱱᱟᱣ ᱛᱮ ᱚᱱᱟ ᱜᱟᱰᱟ ᱢᱩᱰᱩ ᱠᱚᱨᱮ ᱦᱟᱠᱳ ᱥᱟᱵ ᱞᱮ ᱪᱟᱞᱟᱜᱼᱟ ᱚᱱᱟᱛᱤᱧ ᱥᱮᱬᱟ ᱟᱠᱟᱫᱼᱟ